ᱤᱧ ᱞᱟᱦᱟ ᱨᱮ ᱡᱟᱦᱟᱸ ᱯᱷᱤᱞᱳᱡᱚᱯᱷᱤ ᱦᱩᱭᱤᱞ ᱥᱟᱭᱮᱱᱥ ᱨᱮ ᱤᱯᱷ ᱯᱤ ᱮᱯᱷ ᱛᱷᱟᱴᱴᱤᱱ ᱥᱟᱱ ᱥᱠᱤᱱ ᱨᱮᱭᱟᱜ ᱠᱟᱛᱷᱟᱧ ᱢᱮᱱ ᱞᱮᱫᱟ ᱚᱱᱟ ᱯᱨᱳᱰᱟᱠᱴ ᱚᱡᱚᱜ ᱠᱟᱛᱮ ᱤᱧ ᱠᱳᱱᱳ ᱨᱮᱡᱟᱞᱴ ᱵᱟᱹᱧ ᱧᱟᱢ ᱠᱟᱫᱟ ᱪᱮᱫᱞᱮᱠᱟ ᱚᱱᱟ ᱫᱟᱜᱽ ᱪᱚᱠ ᱠᱚ ᱛᱟᱦᱮᱸ ᱠᱟᱱ ᱛᱤᱧᱟᱹ ᱚᱱᱟ ᱠᱚᱦᱚᱸ ᱵᱟᱝ ᱢᱮᱴᱟᱣ ᱠᱟᱱ ᱛᱤᱧᱟᱹ ᱮᱵᱚᱝ ᱡᱟᱦᱟᱸ ᱠᱚ ᱞᱟᱹᱭ ᱞᱮᱫᱟ ᱚᱝᱠᱟ ᱪᱮᱫ ᱦᱚᱸ ᱠᱟᱹᱢᱤ ᱵᱟᱭ ᱮᱢ ᱠᱟᱜ ᱛᱤᱧᱟᱹ ᱤᱧ ᱚᱝᱠᱟ ᱠᱤ ᱴᱷᱤᱠ ᱜᱤᱧ ᱭᱩᱡᱽ ᱞᱮᱫᱟ ᱛᱚᱵᱩ ᱠᱟᱹᱢᱤ ᱵᱟᱭ ᱮᱢ ᱠᱟᱜ ᱛᱤᱧᱟᱹ